ᱟᱛᱳ ᱤᱥᱠᱩᱞ ᱟᱨ ᱥᱚᱦᱚᱨ ᱤᱥᱠᱩᱞ ᱨᱮ ᱟᱭᱢᱟ ᱨᱚᱠᱚᱢ ᱯᱟᱨᱛᱷᱚᱠᱚ ᱢᱮᱱᱟᱜᱼᱟ ᱟᱛᱳ ᱤᱥᱠᱩᱞ ᱠᱚᱨᱮ ᱡᱚᱢ ᱧᱩ ᱥᱮ ᱩᱱᱟᱹᱜ ᱥᱩᱠ ᱥᱩᱵᱤᱫᱟ ᱦᱚᱸ ᱵᱟ ᱱᱩᱜᱼᱟ ᱥᱚᱦᱚᱨ ᱤᱥᱠᱩᱞ ᱠᱚᱨᱮ ᱡᱚᱢ ᱧᱩ ᱥᱩᱠ ᱥᱩᱵᱤᱫᱟ ᱯᱟᱲᱦᱟᱣ ᱥᱮᱫ ᱥᱩᱵᱤᱫᱟ ᱢᱮᱱᱟᱜᱼᱟ ᱟᱵᱟᱨ ᱡᱟ ᱛᱤ ᱥᱮᱫ ᱦᱚᱸ ᱥᱩᱵᱤᱫᱟ ᱢᱮᱱᱟᱜᱼᱟ ᱟᱛᱳ ᱤᱥᱠᱩᱞ ᱠᱚᱨᱮ ᱩᱱᱟᱹᱜ ᱥᱩᱵᱤᱫᱟ ᱫᱚ ᱵᱟ ᱱᱩᱜᱼᱟ ᱟᱛᱳ ᱤᱥᱠᱩᱞ ᱨᱮ ᱯᱷᱟᱭᱤᱵ ᱠᱷᱚᱱ ᱴᱮᱱ ᱫᱷᱟᱹᱵᱤᱡ ᱜᱮ ᱵᱤᱥᱤᱨ ᱵᱷᱟᱜᱽ ᱠᱮᱞᱟᱥ ᱛᱟᱦᱮᱱᱟ ᱚᱱᱟ ᱠᱷᱚᱱᱟᱜ ᱵᱮᱥᱤ ᱫᱚ ᱵᱟᱝ ᱛᱟᱦᱮᱱᱟ ᱟᱨ ᱥᱚᱦᱚᱨ ᱤᱥᱠᱩᱞ ᱠᱚᱨᱮ ᱴᱮᱱ ᱫᱷᱟ ᱵᱤᱡ ᱛᱟᱦᱮᱱᱟ ᱟᱵᱟᱨ ᱠᱚᱞᱮᱡᱽ ᱠᱚᱦᱚᱸ ᱢᱮᱱᱟᱜᱼᱟ ᱟᱭᱢᱟ ᱨᱚᱠᱚᱢ ᱯᱟᱲᱦᱟᱣ ᱞᱟᱹᱜᱤᱫ ᱥᱩᱵᱤᱫᱟ ᱠᱚ ᱢᱮᱱᱟᱜ ᱜᱮᱭᱟ ᱪᱟᱞᱟᱣ ᱦᱤᱡᱩᱜ ᱚᱥᱩᱵᱤᱫᱟ ᱦᱚᱸ ᱢᱮᱱᱟᱜᱼᱟ ᱟᱛᱳ ᱤᱥᱠᱩᱞ ᱠᱚᱨᱮ ᱥᱚᱦᱚᱨ ᱤᱥᱠᱩᱞ ᱠᱚᱨᱮ ᱱᱤᱡᱮᱨᱟᱜ ᱵᱟᱥ ᱱᱤᱡᱮᱨᱟᱜ ᱜᱟᱹᱰᱤ ᱛᱟᱦᱮᱱᱟ ᱡᱟᱦᱟᱸ ᱞᱮᱠᱟᱛᱮ ᱜᱤᱫᱽᱨᱟᱹ ᱠᱚ ᱟᱹᱰᱤ ᱥᱩᱡᱚᱠ ᱥᱩᱵᱤᱫᱟ ᱠᱚ ᱧᱟᱢᱟ ᱥᱮᱱ ᱦᱤᱡᱩᱜ ᱥᱮᱱᱚᱜ ᱦᱤᱡᱩᱜ ᱨᱮ ᱟᱛᱳ ᱤᱥᱠᱩᱞ ᱠᱚᱨᱮᱫ ᱫᱚ ᱩᱱᱟᱹᱜ ᱚᱱᱠᱟᱱ ᱥᱩᱠ ᱥᱩᱵᱤᱫᱟ ᱫᱚ ᱵᱟᱠᱚ ᱧᱟᱢᱟ